ᱦᱮᱸ ᱚᱠᱚᱭ ᱚᱻ ᱦᱮᱸ ᱤᱧᱫᱚ ᱟᱹᱛᱩ ᱜᱟᱶᱛᱟ ᱠᱷᱚᱡ ᱛᱮ ᱢᱟᱹᱡᱷᱤ ᱦᱟᱲᱟᱢ ᱞᱮᱠᱟ ᱛᱮᱠᱚ ᱫᱚᱦᱚ ᱟᱠᱟᱹᱫᱤᱧᱟᱹ ᱟᱫᱚ ᱪᱮᱫ ᱞᱟᱹᱜᱤᱫ ᱮᱢ ᱯᱷᱳᱱ ᱟᱠᱟᱫᱛᱮ ᱚᱻ ᱟᱫᱚ ᱟᱵᱚ ᱥᱟᱱᱛᱟᱲ ᱥᱚᱢᱟᱽ ᱨᱮᱱ ᱫᱚᱠᱚ ᱟᱜᱟᱣ ᱟᱠᱟᱱᱟ ᱢᱤᱫ ᱵᱟᱨ ᱠᱟᱹᱢᱤ ᱦᱚᱲ ᱢᱮᱱᱟᱜ ᱠᱚᱛᱟ ᱵᱚᱱ ᱜᱮᱭᱟ ᱵᱤᱨ ᱵᱟᱦᱟ ᱦᱮᱢᱚᱱᱛᱚ ᱥᱚᱨᱮᱱ ᱫᱨᱳᱣᱯᱚᱫᱤ ᱢᱩᱨᱢᱩ ᱚᱱᱠᱟ ᱥᱮᱫ ᱥᱮᱫᱛᱮ ᱟᱨᱦᱚᱸ ᱟᱭᱢᱟ ᱠᱚ ᱢᱮᱱᱟᱜ ᱠᱚᱛᱟ ᱵᱚᱱᱟ ᱟᱫᱚ ᱟᱵᱮᱱᱫᱚ ᱪᱮᱫ ᱤᱭᱟᱹ ᱪᱮᱫ ᱞᱟᱹᱜᱤᱫ ᱫᱚᱨᱠᱟᱨ ᱵᱮᱱ ᱪᱮᱫ ᱫᱚᱨᱠᱟᱨ ᱵᱮᱱ ᱯᱷᱳᱱ ᱞᱮᱫ ᱛᱮ ᱦᱮᱸ ᱢᱳᱴᱟᱢᱩᱴᱤ ᱱᱤᱛᱳᱜ ᱫᱚ ᱤᱭᱟᱹ ᱯᱚᱥᱪᱤᱢ ᱵᱟᱝᱜᱟᱞ ᱨᱮᱫᱚ ᱢᱮᱱᱟᱭᱟ ᱵᱤᱨᱵᱟᱦᱟ ᱦᱟᱸᱥᱫᱟ ᱩᱱᱤᱦᱚᱸ ᱟᱹᱰᱤ ᱢᱚᱡᱽ ᱯᱟᱨᱛᱷᱤ ᱠᱟᱱ ᱛᱟᱵᱳᱱᱟᱭ ᱤᱭᱟᱹ ᱠᱟᱱᱟᱭ ᱟᱨᱠᱤ ᱮᱢᱯᱤ ᱠᱟᱱ ᱛᱟᱵᱳᱱᱟᱭ ᱵᱚᱱᱚ ᱢᱚᱱᱛᱨᱤ ᱟᱫᱚ ᱩᱱᱤᱫᱚ ᱫᱟᱭᱤᱛᱛᱚ ᱱᱤᱛᱚᱜ ᱫᱚᱠᱚ ᱮᱢᱟ ᱠᱟᱫᱮᱭᱟ ᱵᱚᱱᱚ ᱤᱭᱟᱹ ᱨᱮᱱᱟᱜ ᱢᱟᱨᱠᱮ ᱜᱟᱡᱟᱲ ᱨᱮᱱᱟᱜ ᱡᱚᱝᱜᱚᱞ ᱢᱚᱦᱚᱞ ᱜᱟᱡᱟᱲ ᱪᱮᱫ ᱞᱮᱠᱟ ᱥᱮᱵᱟᱭ ᱦᱩᱭᱩᱜᱼᱟ ᱚᱱᱟ ᱥᱚᱸᱜᱮ ᱥᱚᱸᱜᱮᱛᱮ ᱩᱱᱤᱫᱚ ᱟᱭᱢᱟ ᱨᱚᱠᱚᱢ ᱠᱟᱹᱢᱤ ᱦᱚᱨᱟᱠᱚᱭ ᱮᱢ ᱟᱠᱟᱱᱟ ᱵᱚᱱᱚ ᱢᱚᱱᱛᱤᱨᱤ ᱠᱟᱱᱟᱭ ᱜᱟᱡᱟᱲ ᱨᱮ ᱪᱟᱞᱟᱣ ᱠᱟᱛᱮᱫ ᱥᱮᱵᱟᱭᱟ ᱚᱱᱠᱟ ᱥᱳᱭᱱᱤᱠ ᱢᱮᱱᱟᱜ ᱠᱚᱛᱟᱭᱟ ᱟᱨ ᱥᱚᱸᱜᱮ ᱥᱚᱸᱜᱮᱛᱮ ᱩᱱᱤ ᱫᱚ ᱮᱢᱚᱱ ᱦᱚᱲ ᱠᱟᱱᱟᱭ ᱟᱹᱰᱤ ᱢᱟᱱᱮ ᱟᱵᱚ ᱥᱚᱢᱟᱡᱽ ᱨᱮᱱᱟᱜ ᱟᱭᱢᱟ ᱨᱚᱠᱚᱢ ᱠᱟᱞᱪᱟᱨᱮ ᱥᱟᱵ ᱫᱚᱦᱚ ᱠᱟᱜᱼᱟ ᱡᱮᱢᱚᱱᱮ ᱮᱢᱟ ᱠᱚ ᱠᱟᱱᱟ ᱦᱚᱲ ᱞᱟᱹᱜᱤᱫ ᱛᱮᱫᱚ ᱚᱱᱟ ᱤᱭᱟᱹ ᱰᱷᱚᱞ ᱴᱟᱢᱟᱠ ᱠᱚ ᱮᱢᱟ ᱠᱚ ᱠᱟᱱᱟ ᱰᱷᱚᱞ ᱮ ᱮᱢᱟ ᱠᱚ ᱠᱟᱱᱟ ᱴᱟᱢᱟᱠ ᱟᱨᱦᱚᱸ ᱛᱤᱨᱭᱳ ᱠᱚ ᱵᱟᱱᱟᱢ ᱠᱚ ᱟᱭᱢᱟ ᱨᱚᱠᱚᱢᱮ ᱮᱢᱟ ᱠᱚ ᱠᱟᱱᱟ ᱚᱱᱟ ᱥᱚᱸᱜᱮ ᱥᱚᱸᱜᱮᱛᱮ ᱚᱠᱚᱭ ᱠᱚ ᱠᱟᱹᱢᱤᱦᱚᱨᱟ ᱵᱟᱠᱚ ᱧᱟᱢᱮᱫ ᱩᱱᱠᱩ ᱰᱤᱭᱩᱴᱤ ᱦᱚᱪᱚᱭᱮᱫ ᱠᱚᱣᱟ ᱫᱤᱱ ᱢᱚᱡᱩᱨᱤ ᱞᱮᱠᱟ ᱟᱨ ᱚᱱᱟ ᱥᱚᱸᱜᱮᱛᱮ ᱨᱟᱹᱥᱠᱟᱹ ᱨᱮᱱᱟᱜ ᱠᱟᱛᱷᱟ ᱫᱚ ᱦᱩᱭᱩᱜ ᱠᱟᱱᱟ ᱵᱤᱨᱵᱟᱦᱟ ᱫᱤᱫᱤᱣᱟᱜ ᱠᱟᱛᱷᱟ ᱫᱚ ᱦᱩᱭᱩᱜ ᱠᱟᱱᱟ ᱵᱤᱨ ᱵᱟᱦᱟ ᱦᱟᱸᱥᱫᱟ ᱫᱚ ᱯᱚᱥᱪᱤᱢ ᱵᱟᱝᱜᱚᱞ ᱨᱮ ᱵᱚᱱᱚ ᱢᱚᱱᱛᱨᱤ ᱩᱱᱤ ᱠᱚ ᱫᱚᱦᱚ ᱟᱠᱟᱫᱮᱭᱟ ᱮᱢᱚᱱ ᱡᱟᱦᱟᱸᱨᱮ ᱡᱚᱝᱜᱚᱞ ᱢᱚᱦᱚᱞ ᱮᱢᱚᱱᱮ ᱪᱮᱧᱡᱽ ᱠᱮᱫᱟᱭ ᱮᱢᱚᱱᱮ ᱪᱮᱧᱡᱽ ᱠᱮᱫᱟᱢ ᱟᱹᱰᱤ ᱢᱚᱡᱮ ᱥᱟᱯᱷᱟ ᱠᱮᱫᱟ ᱚᱱᱟ ᱠᱚ ᱢᱮᱱᱟ ᱚᱱᱟ ᱠᱚ ᱢᱮᱱᱟ ᱵᱩᱥᱩᱵ ᱠᱚ ᱪᱷᱟᱴᱟ ᱞᱮᱠᱟ ᱪᱷᱟᱴᱟᱭ ᱥᱟᱯᱷᱟ ᱠᱮᱫᱟ ᱟᱹᱰᱤ ᱢᱚᱡᱽ ᱟᱨ ᱰᱟᱦᱟᱨ ᱠᱚᱨᱮᱫ ᱪᱟᱞᱟᱣ ᱚᱠᱛᱮ ᱨᱮ ᱵᱟᱛᱷᱨᱩᱢ ᱢᱮᱱᱟᱜᱼᱟ ᱫᱟᱜ ᱴᱮᱝᱠᱤ ᱢᱮᱱᱟᱜᱼᱟ ᱫᱟᱜ ᱛᱮᱛᱟᱝ ᱞᱮᱢ ᱠᱷᱟᱡ ᱦᱚᱴᱮᱞ ᱠᱚᱭ ᱵᱮᱨᱮᱫ ᱠᱮᱫᱟ ᱥᱚᱸᱜᱮ ᱥᱚᱸᱜᱮᱛᱮ ᱠᱟᱹᱢᱤᱦᱚᱨᱟ ᱚᱠᱚᱭ ᱠᱚ ᱠᱟᱹᱢᱤ ᱠᱟᱛᱮᱫ ᱠᱚ ᱞᱟᱝᱜᱟᱜ ᱠᱟᱱ ᱩᱱᱠᱩ ᱠᱚ ᱛᱩᱢᱫᱟᱜ ᱴᱟᱢᱟᱠᱮ ᱮᱢᱟᱠᱟᱫ ᱠᱚ ᱩᱱᱠᱩ ᱠᱚ ᱵᱚᱱᱚ ᱫᱚᱯᱛᱚᱨ ᱚᱠᱚᱭ ᱠᱚ ᱰᱤᱭᱩᱴᱤᱭᱮᱫ ᱠᱟᱱ ᱧᱤᱫᱟᱹ ᱜᱟᱡᱟᱲ ᱠᱚᱨᱮᱫ ᱩᱱᱠᱩᱦᱚᱸ ᱛᱩᱢᱫᱟᱜ ᱴᱟᱢᱟᱠᱮ ᱮᱢᱟ ᱠᱚ ᱠᱟᱱᱟ ᱮᱢᱟᱠᱟᱫ ᱠᱚᱣᱟ ᱥᱚᱸᱜᱮ ᱥᱚᱸᱜᱮᱛᱮ ᱩᱱᱠᱩ ᱠᱚᱦᱚᱸ ᱠᱟᱹᱢᱤᱦᱚᱨᱟ ᱟᱢ ᱟᱢ ᱡᱚᱱᱛᱟ ᱠᱚ ᱩᱱᱠᱩ ᱠᱚᱦᱚᱸ ᱟᱨ ᱦᱟᱺᱰᱤ ᱠᱚ ᱵᱮᱵᱚᱥᱛᱷᱟ ᱟᱹᱰᱤ ᱟᱸᱴ ᱢᱮᱱᱟᱜ ᱛᱟᱭᱟ ᱛᱩᱢᱫᱟᱜ ᱴᱟᱢᱟᱠᱮ ᱮᱢᱟ ᱠᱚ ᱠᱟᱱᱟ ᱟᱵᱟᱨ ᱧᱤᱫᱟᱹ ᱠᱟᱹᱢᱤ ᱠᱟᱛᱮᱫ ᱞᱟᱸᱜᱟᱜ ᱠᱟᱱᱟ ᱩᱱᱠᱩ ᱠᱚ ᱚᱲᱟᱜ ᱨᱮ ᱪᱟᱞᱟᱣ ᱠᱟᱛᱮᱫ ᱛᱩᱢᱫᱟᱜ ᱴᱟᱢᱟᱠᱮ ᱮᱢᱟ ᱠᱚᱣᱟ ᱟᱹᱰᱤ ᱠᱚ ᱨᱟᱹᱥᱠᱟᱹᱜ ᱠᱟᱱᱟ ᱮᱠᱮᱵᱟᱨᱮ ᱟᱹᱰᱤ ᱧᱚᱦᱚᱲ ᱧᱚᱦᱚᱲ ᱦᱚᱲᱟᱜ ᱠᱟᱞᱪᱟᱨ ᱨᱮ ᱫᱚᱦᱚᱭ ᱢᱮᱛᱟᱠᱟᱫ ᱠᱚᱣᱟ ᱟᱹᱰᱤ ᱟᱭᱢᱟ ᱟᱹᱰᱤ ᱜᱚᱴᱮᱡ ᱟᱭᱢᱟ ᱜᱚᱴᱮᱡ ᱟᱫᱚ ᱵᱟᱹᱵᱩ ᱟᱞᱮᱥᱮᱫ ᱦᱚᱸ ᱦᱤᱡᱩᱜ ᱢᱮ ᱟᱫᱚ ᱪᱮᱫ ᱠᱚ ᱚᱥᱩᱵᱤᱫᱷᱟ ᱢᱮᱱᱟᱜ ᱠᱷᱟᱡ ᱫᱚ ᱟᱸᱡᱚᱢᱟ ᱦᱟᱸᱜ ᱟᱪᱪᱷᱟ ᱢᱟ ᱛᱚᱵᱮ ᱮᱱᱠᱷᱟᱱ ᱡᱚᱦᱟᱨ ᱛᱟᱦᱚᱞᱮ